ᱦᱮᱸ ᱤᱧᱟᱹᱜ ᱴᱳᱰᱟ ᱥᱩᱨ ᱥᱩᱯᱩᱨ ᱠᱚᱨᱮ ᱧᱩᱢ ᱩᱨᱩᱢ ᱢᱟᱦᱟ ᱵᱤᱨᱫᱟᱹᱜᱟᱲ ᱫᱚ ᱟᱭᱢᱟ ᱜᱮ ᱦᱩᱭ ᱵᱟᱲᱟᱜᱼᱟ ᱡᱮᱢᱚᱱᱠᱤ ᱵᱟᱦᱟ ᱠᱟᱨᱟᱢ ᱥᱚᱦᱨᱟᱭ ᱟᱨᱦᱚᱸ ᱟᱭᱢᱟ ᱠᱚᱜᱮ ᱟᱫᱚ ᱵᱟᱦᱟ ᱠᱚ ᱥᱚᱨᱦᱟᱭ ᱠᱟᱨᱟᱢ ᱠᱚ ᱱᱤᱭᱟᱹ ᱠᱚᱫᱚ ᱵᱟᱹᱠᱤ ᱴᱚᱞᱟᱨᱮᱱ ᱢᱟᱹᱡᱷᱤ ᱠᱚ ᱥᱮ ᱢᱟᱹᱡᱷᱤ ᱵᱟᱵᱟ ᱠᱚ ᱡᱚᱛᱚ ᱦᱚᱲ ᱠᱚᱜᱮ ᱟᱛᱳ ᱴᱚᱞᱟ ᱨᱮᱱ ᱡᱚᱛᱚ ᱦᱚᱲ ᱦᱚᱯᱚᱱ ᱢᱤᱞᱟᱹᱣ ᱠᱟᱛᱮ ᱜᱮ ᱠᱚᱨᱟᱣ ᱵᱟᱲᱟᱭ ᱦᱩᱭᱩᱜᱚᱜᱼᱟ ᱟᱫᱚ ᱟᱨ ᱤᱧᱟᱹᱜ ᱜᱷᱟᱨᱚᱸᱡᱽ ᱨᱮᱱ ᱫᱚ ᱯᱟᱲᱦᱟᱜ ᱫᱚᱠᱚ ᱯᱟᱲᱦᱟᱣ ᱵᱟᱲᱟ ᱠᱟᱱ ᱜᱮᱭᱟ ᱟᱫᱚ ᱡᱚᱛᱚᱠᱷᱚᱱᱟᱜ ᱰᱷᱮᱨ ᱫᱚ ᱤᱧ ᱜᱤᱧ ᱯᱟᱲᱦᱟᱣ ᱠᱟᱱᱟ ᱟᱫᱚ ᱤᱧᱫᱚ ᱟᱨᱴᱥ ᱨᱤᱧ ᱟᱨᱴᱥ ᱟᱨᱴᱥ ᱤᱭᱟᱹ ᱨᱤᱧ ᱯᱟᱲᱦᱟᱣ ᱠᱟᱱᱟ ᱟᱫᱚ ᱤᱧᱟ ᱜ ᱤᱪᱪᱷᱟ ᱛᱟᱦᱮᱸ ᱠᱟᱱᱟ ᱥᱟᱭᱮᱱᱥ ᱱᱤᱭᱮᱛᱮ ᱯᱟᱲᱦᱟᱜ ᱨᱮᱱᱟᱜ ᱟᱫᱚ ᱚᱲᱟᱜ ᱨᱮᱱ ᱦᱚᱲᱟᱜ ᱜᱚᱲᱚᱼᱜᱚᱯᱲᱚ ᱛᱟᱦᱮᱸ ᱠᱟᱱ ᱜᱮᱭᱟ ᱥᱟᱭᱮᱱᱥ ᱱᱤᱭᱮ ᱛᱮᱠᱚ ᱯᱟᱲᱦᱟᱣ ᱦᱚᱪᱚᱧᱟ ᱢᱮᱱᱛᱮ ᱟᱫᱚ ᱠᱟᱹᱣᱰᱤ ᱠᱚᱨᱮᱱᱟᱜ ᱜᱮ ᱚᱵᱷᱟᱵ ᱛᱟᱦᱮᱸ ᱠᱟᱱᱟ ᱟᱫᱚ ᱚᱱᱟ ᱛᱮᱜᱮ ᱥᱟᱭᱮᱱᱥ ᱱᱤᱭᱮ ᱛᱮᱫᱚ ᱵᱟᱹᱠᱩ ᱯᱟᱲᱦᱟᱣ ᱦᱚᱪᱚ ᱞᱤᱫᱤᱧᱟ ᱟᱨᱴᱥ ᱱᱤᱭᱮ ᱛᱮᱜᱮ ᱠᱚ ᱢᱮᱛᱟ ᱫᱤᱧᱟ ᱡᱮ ᱟᱨᱴᱥ ᱱᱤᱭᱮ ᱛᱮᱜᱮ ᱯᱟᱲᱦᱟᱜ ᱢᱮ ᱟᱫᱚ ᱵᱚᱞᱮ ᱱᱚᱣᱟᱜᱤᱧ ᱢᱮᱱ ᱦᱚᱪᱚᱭᱟ ᱚᱠᱚᱭ ᱠᱚᱣᱟᱜ ᱫᱚ ᱠᱟᱹᱣᱰᱤ ᱚᱵᱷᱟᱵ ᱯᱟᱲᱟᱜ ᱠᱟᱱ ᱛᱟᱠᱚᱣᱟ ᱚᱱᱟ ᱥᱟᱶᱛᱮ ᱟᱠᱚᱣᱟᱜ ᱢᱚᱱ ᱠᱩᱥᱤ ᱞᱮᱠᱟ ᱥᱟᱵᱽᱡᱮᱠᱴ ᱵᱟᱠᱚ ᱦᱟᱛᱟᱣ ᱫᱟᱲᱮᱭᱟᱜ ᱠᱟᱱᱟ ᱟᱨ ᱚᱠᱚᱭ ᱠᱚᱣᱟᱜ ᱠᱟᱹᱣᱰᱤ ᱠᱚ ᱴᱷᱤᱠ ᱴᱷᱟᱠ ᱛᱟᱦᱮᱱᱚᱜ ᱠᱟᱱ ᱛᱟᱠᱚᱣᱟ ᱩᱱᱠᱩ ᱫᱚ ᱟᱹᱰᱤ ᱢᱚᱡᱽ ᱛᱮᱜᱮ ᱠᱚ ᱯᱟᱲᱦᱟᱜ ᱯᱟᱲᱦᱟᱜᱼᱟ ᱟᱠᱚ ᱚᱠᱟ ᱠᱚ ᱢᱮᱱ ᱚᱠᱟᱠᱚ ᱥᱟᱵᱽᱡᱮᱠᱴ ᱱᱤᱭᱮᱛᱮ ᱯᱟᱲᱦᱟᱜ ᱠᱚ ᱢᱮᱱᱫᱟ ᱚᱱᱟ ᱠᱚ ᱥᱚᱸᱜᱮ ᱛᱮᱜᱮ ᱠᱚ ᱧᱟᱢ ᱮᱫᱟ ᱤᱧ ᱫᱚ ᱱᱚᱣᱟᱜᱤᱧ ᱢᱮᱱᱟ ᱟᱨᱦᱚᱸ ᱟᱭᱢᱟ ᱜᱟᱱ ᱜᱷᱟᱨᱚᱸᱡᱽ ᱨᱮᱫᱚ ᱩᱱᱟᱹᱜ ᱫᱷᱟᱣ ᱤᱧ ᱧᱩᱛᱩᱢ ᱚᱞᱚᱜ ᱞᱮᱠᱟ ᱦᱚᱸ ᱵᱟᱠᱚ ᱯᱟᱲᱦᱟᱣ ᱦᱚᱪᱚ ᱫᱟᱲᱮ ᱟᱠᱚ ᱠᱟᱱᱟ ᱡᱮᱦᱮᱛᱩ ᱩᱱᱠᱩᱣᱟᱜ ᱜᱷᱟᱨᱚᱸᱡᱽ ᱨᱮ ᱠᱟᱹᱣᱰᱤ ᱨᱮᱱᱟᱜ ᱟᱹᱰᱤ ᱚᱵᱷᱟᱵᱽ ᱟᱫᱚ ᱥᱚᱨᱠᱟᱨ ᱦᱚᱸ ᱡᱩᱫᱤ ᱱᱤᱭᱟᱹ ᱠᱚ ᱤᱫᱤ ᱠᱟᱛᱮ ᱜᱚᱲᱚ ᱥᱚᱯᱲᱚ ᱡᱩᱫᱤ ᱮᱢᱟᱣᱵᱚᱱ ᱠᱷᱟᱡ ᱟᱹᱰᱤᱜᱟᱱ ᱜᱮ ᱢᱚᱡᱽ ᱦᱩᱭ ᱠᱚᱜ ᱠᱮᱭᱟ